ᱼᱮ ᱥᱟᱵ ᱟᱠᱟᱫᱟ ᱪᱮ ᱟᱪᱪᱷᱟ ᱟᱪᱪᱷᱟ ᱤᱧ ᱱᱚᱣᱟ ᱰᱟᱦᱟᱨᱰᱤᱦ ᱠᱷᱚᱱᱤᱧ ᱮᱫ ᱛᱟᱦᱮᱱᱚᱜ ᱤᱧᱜᱮ ᱫᱟᱲᱩ ᱥᱚᱨᱮᱱ ᱟᱪᱪᱷᱟ ᱚᱱᱟ ᱤᱧ ᱛᱮᱧ ᱞᱮᱫᱼᱟ ᱟᱫᱚ ᱚᱸᱰᱮ ᱛᱮ ᱼᱟᱜ ᱤᱧ ᱵᱟᱹᱧ ᱩᱛᱟᱹᱨᱚᱜ ᱠᱟᱱᱟ ᱵᱟᱹᱧ ᱴᱷᱟᱹᱣᱠᱟᱹ ᱩᱛᱟᱹᱨᱚᱜ ᱠᱟᱱᱟ

ᱛᱤᱧ ᱚᱸᱰᱮ ᱜᱟᱱ ᱟᱠᱟᱱᱟ ᱪᱮ ᱵᱟᱝᱟ

ᱜᱟᱱ ᱟᱠᱟᱱᱟ ᱟᱪᱪᱷᱟ ᱟᱪᱪᱷᱟ

ᱱᱤᱭᱟᱹ ᱵᱟᱨᱥᱤᱧ ᱢᱟ ᱟᱞᱮ ᱱᱟᱦᱟᱜ ᱢᱟᱱᱮ ᱥᱟᱦᱟᱱᱼᱥᱟᱠᱟᱢ ᱟᱥᱟᱲᱫᱤᱱ ᱥᱮᱴᱮᱨ ᱟᱠᱟᱱᱟ ᱛᱳ ᱮᱱᱠᱷᱟᱱ ᱥᱟᱦᱟᱱᱼᱥᱟᱠᱟᱢ ᱢᱟ ᱵᱟᱝᱟ ᱵᱷᱚᱨᱥᱟᱜᱮ ᱢᱮᱱᱟᱜ ᱞᱮᱭᱟ ᱚᱱᱟ ᱠᱷᱟᱹᱛᱤᱨ ᱞᱮ ᱛᱟᱞᱟᱨᱮ ᱛᱟᱞᱟᱨᱮ ᱟᱞᱮ ᱢᱟ ᱨᱮᱸᱜᱮᱡ ᱦᱚᱲ ᱠᱟᱱᱟᱛᱚᱞᱮ ᱮᱱᱠᱷᱟᱱ ᱛᱟᱞᱟᱨᱮ ᱛᱟᱞᱟᱨᱮ ᱱᱚᱜᱼᱚ ᱱᱚᱠᱟᱞᱤᱧ ᱼᱟ ᱟᱫᱚ ᱢᱟ ᱩᱱᱟᱹᱜ ᱪᱮᱛᱟᱱᱛᱮ ᱱᱟᱦᱟᱜ ᱵᱟᱲᱟᱭ ᱵᱟᱝᱟ ᱟᱫᱚ ᱱᱚᱠᱟ ᱜᱮᱞᱮ ᱟᱠᱟᱫᱟ ᱫᱚ ᱛᱮ ᱟᱫᱚ ᱚᱸᱰᱮ ᱴᱷᱟᱹᱣᱠᱟᱹ ᱴᱷᱤᱠ ᱟᱠᱟᱱᱟ ᱪᱮ ᱵᱟᱝᱟ ᱟᱫᱚ ᱨᱮᱱᱟᱜ ᱛᱤᱱᱟᱹᱜ ᱠᱚ ᱚᱱᱟ ᱠᱚ ᱱᱟᱦᱟᱜ ᱟᱞᱤᱝ ᱵᱟᱹᱞᱤᱧ ᱵᱟᱲᱟᱭ ᱟᱠᱟᱫᱼᱟ ᱛᱳ ᱮᱱᱠᱷᱟᱱ ᱚᱱᱟ ᱠᱚᱵᱤᱱ ᱞᱟᱹᱭᱟᱞᱤᱧ ᱠᱷᱟᱱ ᱟᱹᱰᱤ ᱵᱷᱟᱜᱮᱜᱼᱟ ᱮᱱᱠᱷᱟᱱ ᱟᱫᱚ ᱚᱠᱟ ᱦᱤᱞᱳᱜ ᱞᱤᱧ ᱪᱟᱞᱟᱜᱼᱟ ᱛᱤᱥᱞᱤᱧ ᱪᱟᱞᱟᱜᱼᱟ ᱚᱱᱟ ᱠᱚ ᱦᱳᱭᱜᱮ ᱠᱚ ᱟᱠᱟᱱ ᱠᱷᱟᱱ ᱫᱚ ᱚᱱᱟᱠᱚ ᱥᱟᱵ ᱠᱟᱛᱮᱫᱞᱤᱝ ᱪᱟᱞᱟᱜᱼᱟ ᱪᱮ ᱚᱠᱟᱞᱮᱠᱟ ᱚᱸᱰᱮ ᱠᱷᱚᱱᱜᱮ ᱞᱤᱧ ᱟᱜᱩᱭᱟ ᱚᱱᱟ ᱠᱷᱟᱛᱤᱨᱜᱮ ᱟᱵᱤᱱ ᱴᱷᱮᱱ ᱱᱟᱦᱟᱜ ᱞᱤᱧ ᱟᱠᱟᱫᱼᱟ ᱚᱱᱟ ᱵᱟᱰᱟᱭ ᱡᱚᱝ ᱞᱟᱹᱜᱤᱫ ᱛᱮᱜᱮ ᱟᱫᱚ ᱢᱟᱥᱮ ᱟᱪᱪᱷᱟ ᱴᱷᱤᱠ ᱴᱷᱤᱠ ᱴᱷᱤᱠ ᱮᱱᱠᱷᱟᱱ ᱫᱚ ᱛᱤᱱᱟᱹᱜ ᱜᱟᱯᱟ ᱫᱚ ᱵᱟᱝᱟ ᱢᱮᱭᱟᱝᱞᱤᱧ ᱪᱟᱞᱟᱜᱼᱟ ᱪᱮ ᱦᱮᱸ ᱮᱱᱠᱷᱟᱱ ᱫᱚ ᱪᱮᱫ ᱠᱚᱞᱤᱝ ᱤᱫᱤ ᱛᱟᱨᱟᱭᱟ ᱥᱮ ᱚᱱᱟ ᱤᱭᱟᱹᱠᱚ ᱟᱪᱪᱷᱟ ᱴᱷᱤᱠᱟ ᱚᱱᱟ ᱠᱚᱫᱚ ᱱᱟᱦᱟᱜ ᱠᱚᱞᱤᱧ ᱤᱫᱤ ᱛᱚᱨᱟᱣᱟᱢᱟ ᱛᱚᱵᱮ ᱠᱷᱟᱱ ᱡᱚᱦᱟᱨᱜᱮ